ᱟᱞᱮᱫᱚ ᱠᱚᱢ ᱚᱞ ᱯᱟᱲᱦᱟᱣ ᱤᱫᱤᱛᱮ ᱥᱚᱨᱠᱟᱨ ᱠᱟᱹᱢᱤ ᱠᱚᱦᱚᱸ ᱵᱟᱭ ᱧᱟᱢᱚᱜ ᱠᱟᱱᱟ ᱪᱟᱹᱠᱨᱤ ᱱᱚᱠᱨᱤ ᱪᱮᱫ ᱦᱚᱸ ᱵᱟᱝᱟ ᱛᱚ ᱟᱞᱮᱫᱚ ᱯᱩᱭᱥᱟᱹ ᱴᱟᱠᱟ ᱠᱚ ᱚᱵᱷᱟᱵ ᱤᱫᱤᱛᱮ ᱜᱮᱰᱮ ᱥᱤᱢ ᱠᱚᱞᱮ ᱫᱚᱦᱚ ᱠᱚᱣᱟ ᱮᱱᱠᱷᱟᱱ ᱩᱱᱠᱩ ᱠᱚ ᱟᱹᱥᱩᱞ ᱠᱟᱛᱮᱱ ᱟᱞᱮᱭᱟᱜ ᱪᱟᱞᱟᱜ ᱠᱟᱱᱟ ᱡᱚᱢ ᱧᱩ

ᱥᱤᱢ ᱫᱚ ᱟᱞᱟᱠ ᱟᱞᱟᱠ ᱞᱮ ᱫᱚᱦᱚ ᱠᱚᱣᱟ ᱫᱮᱥᱤ ᱥᱤᱢ ᱟᱞᱟᱠ ᱨᱮ ᱜᱮᱰᱮ ᱟᱞᱟᱠ ᱨᱮ ᱯᱚᱞᱴᱨᱤ ᱥᱤᱢ ᱟᱞᱟᱠ ᱨᱮ ᱟᱨ ᱥᱚᱢᱚᱭ ᱥᱚᱢᱚᱭ ᱨᱮ ᱡᱚᱢ ᱞᱮ ᱮᱢᱟ ᱠᱚᱣᱟ ᱫᱟᱜ ᱠᱚᱦᱚᱸ ᱟᱨ ᱟᱡᱟᱨ ᱵᱮᱢᱟᱨ ᱧᱟᱢ ᱠᱚᱣᱟ ᱮᱱᱠᱷᱟᱱ ᱩᱱ ᱡᱚᱠᱷᱚᱡ ᱫᱚ ᱫᱮᱥᱤ ᱥᱤᱢ ᱫᱚ ᱡᱚᱢ ᱠᱚᱫᱚ ᱵᱟᱝᱞᱮ ᱮᱢᱟ ᱠᱚᱣᱟ ᱡᱟᱦᱟᱸ ᱞᱮᱠᱟᱛᱮ ᱱᱟᱯᱟᱭ ᱠᱚ ᱛᱟᱦᱮᱱ ᱢᱟ ᱚᱱᱚᱱᱟ ᱞᱮᱠᱟ ᱞᱮ ᱠᱟᱹᱢᱤᱭᱟ